ᱮᱠᱥᱮᱱ ᱰᱟᱭᱵᱟᱨᱟᱜ ᱱᱟᱯᱟᱭ ᱵᱮᱵᱷᱟᱨ ᱪᱮᱛᱟᱱ ᱵᱷᱟᱹᱜᱤ ᱟᱹᱭᱠᱟᱹᱣ ᱪᱤᱛᱟᱹᱨ ᱜᱚᱲᱦᱮᱛ ᱰᱟᱭᱵᱟᱨᱟᱜ ᱱᱟᱯᱟᱭ ᱵᱮᱣᱦᱟᱨ ᱥᱟᱨᱦᱟᱣ ᱢᱮ ᱟᱨ ᱪᱮᱫᱞᱮᱠᱟ ᱩᱱᱤ ᱟᱢ ᱢᱤᱫᱴᱟᱝ ᱱᱟᱣᱟ ᱥᱟᱦᱟᱨ ᱥᱟᱨ ᱨᱮ ᱥᱟᱨ ᱨᱮ ᱴᱷᱤᱠ ᱡᱟᱭᱜᱟ ᱨᱮᱭ ᱟᱬᱜᱚ ᱜᱚᱲᱚ ᱟᱠᱟᱫ ᱢᱮᱭᱟ ᱱᱚᱣᱟ ᱞᱟᱹᱜᱤᱫᱼᱛᱮ ᱥᱟᱨᱦᱟᱣ ᱦᱮᱸ ᱜᱟᱹᱰᱤ ᱰᱟᱭᱵᱟᱨ ᱵᱟᱹᱵᱩ ᱟᱹᱰᱤ ᱱᱟᱯᱟᱭ ᱟᱹᱵᱤᱱ ᱴᱷᱤᱠ ᱚᱠᱛᱚᱨᱮ ᱟᱹᱞᱤᱧ ᱱᱚᱸᱰᱮᱵᱤᱱ ᱟᱬᱜᱳ ᱟᱠᱟᱫ ᱞᱤᱧᱟᱹ ᱚᱱᱟ ᱢᱮᱱᱛᱮ ᱟᱹᱵᱤᱱ ᱟᱹᱰᱤ ᱟᱹᱰᱤ ᱥᱟᱨᱦᱟᱣ ᱟᱹᱞᱤᱧᱟᱜ ᱚᱱᱟ ᱫᱟᱢᱟᱱ ᱚᱠᱛᱚᱨᱮ ᱵᱟᱝ ᱥᱮᱴᱮᱨ ᱞᱮᱱᱠᱷᱟᱱ ᱟᱹᱞᱤᱧᱟᱜ ᱟᱹᱰᱤ ᱡᱚᱛᱷᱟᱛ ᱟᱞᱮᱭᱟᱜ ᱦᱟᱹᱱ ᱦᱩᱭ ᱠᱚᱜᱼᱟ ᱚᱱᱟ ᱢᱮᱱᱛᱮᱫ ᱟᱢᱮᱢ ᱱᱚᱣᱟ ᱡᱟᱭᱜᱟᱨᱮ ᱩᱱᱟᱹᱝ ᱫᱟᱢᱟᱱᱟᱜ ᱚᱠᱛᱚ ᱨᱮᱵᱮᱱ ᱥᱮᱴᱮᱨ ᱠᱮᱫᱞᱤᱧᱟᱹ ᱚᱱᱟ ᱢᱮᱱᱛᱮ ᱟᱹᱞᱤᱧ ᱫᱚ ᱟᱹᱵᱤᱱᱟᱜ ᱟᱭᱢᱟ ᱟᱭᱢᱟ ᱥᱟᱨᱦᱟᱣ ᱢᱮᱱᱛᱮ ᱞᱤᱧ ᱪᱟᱞ ᱠᱮᱫᱟ ᱡᱩᱫᱤ ᱟᱹᱵᱤᱱᱟᱜ ᱱᱚᱣᱟ ᱡᱟᱭᱜᱟᱨᱮ ᱮᱴᱟᱜ ᱠᱚᱠᱚ ᱛᱟᱦᱮᱸᱠᱚᱜᱼᱟ ᱩᱱᱠᱩ ᱪᱮᱫᱞᱮᱠᱟ ᱠᱚ ᱟᱹᱭᱠᱟᱹᱣᱟ ᱚᱱᱟᱢᱟ ᱵᱟᱹᱞᱤᱧ ᱨᱚᱲ ᱠᱮᱭᱟ ᱠᱤᱱᱛᱩ ᱟᱹᱵᱤᱱᱼᱢᱟ ᱱᱚᱣᱟ ᱡᱟᱭᱜᱟᱨᱮ ᱥᱮᱴᱮᱨ ᱠᱟᱛᱮᱫ ᱱᱚᱝᱠᱟᱱ ᱡᱚᱛᱷᱟᱛ ᱵᱤᱱ ᱯᱩᱨᱟᱹᱣ ᱠᱮᱫᱟ ᱡᱟᱦᱟᱸᱠᱤ ᱟᱹᱵᱤᱱᱟᱜ ᱥᱟᱨᱦᱟᱣ ᱢᱮᱱ ᱞᱟᱹᱜᱤᱫ ᱟᱹᱰᱤ ᱟᱹᱰᱤ ᱩᱭᱦᱟᱹᱨ ᱥᱮᱧ ᱢᱤᱥᱮᱫ ᱵᱮᱱᱟ ᱚᱱᱟᱛᱮ ᱟᱹᱰᱤ ᱫᱚᱦᱲᱟ ᱫᱷᱟᱹᱣᱛᱮ ᱥᱟᱨᱦᱟᱣᱤᱧ ᱪᱟᱞᱮᱫᱟ ᱡᱮ ᱟᱢ ᱱᱚᱣᱟ ᱠᱟᱹᱢᱤ ᱜᱚᱲᱚᱨᱮ ᱱᱩᱱᱟᱹᱜ ᱮᱢ ᱜᱚᱲᱚᱢ ᱮᱢᱟᱫᱤᱧᱟᱹ ᱱᱚᱣᱟ ᱫᱚ ᱟᱜᱟᱢ ᱫᱤᱱᱟᱹᱢ ᱛᱤᱥᱦᱚᱸ ᱵᱟᱹᱧ ᱦᱤᱲᱤᱧ ᱠᱮᱭᱟ